ᱥᱟᱶᱟᱨ ᱥᱮᱵᱟ ᱥᱟᱶᱟᱨ ᱥᱮᱵᱟ ᱞᱮᱠᱟᱛᱤᱧ ᱞᱟᱹᱭᱟ ᱥᱚᱨᱠᱟᱨᱟᱜ ᱥᱟᱶᱟᱨ ᱥᱮᱵᱟ ᱟᱹᱰᱤ ᱡᱚᱛᱷᱟᱛ ᱜᱮᱭᱟ ᱢᱮᱱᱠᱷᱟᱱ ᱨᱮᱸᱜᱮᱡ ᱚᱨᱮᱡ ᱰᱷᱮᱨ ᱛᱮᱢᱟ ᱟᱹᱫᱤᱵᱟᱹᱥᱤ ᱜᱮ ᱩᱱᱠᱩᱣᱟᱜ ᱥᱟᱶᱟᱨ ᱥᱮᱵᱟ ᱞᱟᱹᱜᱤᱫ ᱢᱮᱱᱟᱜ ᱨᱮᱦᱚᱸ ᱥᱚᱨᱠᱟᱨᱤ ᱦᱟᱥᱯᱟᱛᱟᱞ ᱚᱸᱰᱮ ᱡᱚᱛᱷᱟᱛ ᱵᱟᱝ ᱦᱩᱭᱩᱜ ᱠᱟᱱᱟ ᱦᱩᱭᱩᱜ ᱪᱮᱫ ᱞᱮᱠᱟ ᱵᱟᱭ ᱦᱩᱭᱩᱜ ᱠᱟᱱᱟ ᱱᱮᱛᱟᱨ ᱡᱚᱛᱚ ᱞᱮᱠᱟᱱ ᱠᱚᱜᱮ ᱟᱡᱟᱨ ᱟᱡᱟᱨ ᱛᱮᱵᱚᱱ ᱡᱟᱯᱟᱜ ᱪᱟᱵᱟ ᱟᱠᱟᱱᱟ ᱡᱟᱦᱟᱸ ᱪᱮ ᱫᱤᱱᱟᱹᱢ ᱨᱟᱱ ᱢᱩᱨᱜᱟᱹᱱ ᱠᱚ ᱵᱟᱢ ᱪᱚᱞᱚᱛ ᱞᱮᱠᱷᱟᱱ ᱦᱚᱲᱢᱚ ᱵᱟᱭ ᱛᱟᱦᱮᱱᱟ ᱤᱠᱷᱟᱹᱱ ᱥᱚᱨᱠᱟᱨ ᱡᱟᱦᱟᱸ ᱨᱟᱱ ᱢᱩᱨᱜᱟᱹᱱᱮ ᱮᱢᱚᱜ ᱠᱟᱱᱟ ᱚᱱᱟ ᱟᱹᱰᱤ ᱫᱤᱱᱮᱢ ᱡᱚᱢ ᱞᱮᱠᱷᱟᱱ ᱦᱚᱲᱢᱚ ᱨᱮᱱᱟᱜ ᱡᱟᱦᱟᱸ ᱚᱸᱜᱚᱥ ᱠᱚ ᱢᱮᱱᱟᱜᱼᱟ ᱚᱱᱟ ᱚᱸᱜᱚᱥ ᱠᱚ ᱵᱟᱹᱭ ᱵᱟᱹᱭᱛᱮ ᱠᱷᱚᱛᱤ ᱨᱮ ᱠᱷᱚᱛᱤᱜᱼᱟ ᱚᱱᱟ ᱞᱟᱹᱜᱤᱫᱛᱮ ᱠᱷᱟᱱ ᱟᱵᱚ ᱨᱮᱱ ᱟᱹᱛᱩ ᱨᱮᱱ ᱰᱟᱠᱛᱟᱨ ᱵᱚᱱ ᱢᱮᱛᱟᱠᱚᱣᱟ ᱡᱟᱦᱟᱸᱭ ᱪᱮ ᱫᱟᱨᱮ ᱱᱟᱹᱲᱤ ᱨᱮᱦᱮᱫ ᱥᱟᱠᱟᱢ ᱠᱚᱛᱮ ᱠᱚ ᱵᱮᱱᱟᱣᱮᱫᱟ ᱚᱱᱟ ᱨᱟᱱ ᱢᱩᱨᱜᱟᱹᱱ ᱟᱯᱱᱟᱨ ᱟᱯᱱᱟᱨ ᱛᱮᱜᱮ ᱠᱚ ᱵᱮᱱᱟᱣ ᱡᱚᱝ ᱠᱟᱱᱟ ᱟᱨ ᱠᱚ ᱨᱟᱱ ᱢᱩᱨᱜᱟᱹᱱᱮᱫ ᱠᱚᱣᱟ ᱚᱱᱟ ᱛᱮᱦᱚᱸ ᱟᱹᱰᱤ ᱱᱟᱯᱟᱭ ᱠᱚ ᱛᱟᱦᱮᱱ ᱠᱟᱱᱟ ᱨᱳᱜᱽ ᱟᱡᱟᱨ ᱢᱟᱞᱚᱴᱚᱜ ᱠᱟᱱᱟ ᱤᱠᱷᱟᱹᱱ ᱵᱩᱨᱩ ᱦᱟᱨᱟ ᱵᱟᱹᱭ ᱵᱟᱹᱭᱛᱮ ᱢᱟᱞᱚᱴᱚᱜ ᱠᱟᱱᱟ ᱚᱠᱚᱭ ᱢᱟᱞᱚᱴᱮᱜ ᱚᱱᱟᱢᱟᱧ ᱞᱟᱹᱭᱠᱮᱫ ᱨᱟᱱ ᱢᱩᱨᱜᱟᱹᱱ ᱫᱟᱨᱮ ᱵᱟᱭ ᱧᱟᱢᱚᱜ ᱠᱟᱱᱟ ᱚᱱᱟ ᱞᱟᱹᱜᱤᱫᱛᱮ ᱥᱚᱨᱠᱟᱨ ᱴᱷᱮᱡ ᱫᱚ ᱱᱚᱣᱟᱧ ᱢᱮᱱᱟ ᱨᱟᱱ ᱢᱩᱨᱜᱟᱹᱱ ᱵᱟᱜᱟᱱ ᱵᱮᱱᱟᱣ ᱦᱩᱭ ᱫᱚᱦᱚᱭᱢᱟ ᱟᱨ ᱟᱹᱛᱩ ᱨᱮ ᱡᱟᱦᱟᱸᱭ ᱟᱹᱛᱩ ᱰᱟᱠᱛᱟᱨ ᱵᱚᱱ ᱢᱮᱱᱮᱫᱼᱟ ᱨᱟᱱ ᱢᱩᱨᱜᱟᱹᱱ ᱨᱮᱦᱮᱫᱽ ᱥᱮᱸᱫᱮᱛ ᱰᱟᱠᱛᱚᱨ ᱡᱟᱦᱟᱸᱭ ᱢᱮᱱᱟᱜ ᱠᱚᱣᱟ ᱩᱱᱠᱩ ᱠᱚ ᱦᱚᱸ ᱟᱹᱛᱩ ᱟᱹᱛᱩ ᱚᱱᱠᱟᱢᱟ ᱢᱮᱱᱟᱜ ᱜᱮᱭᱟ ᱦᱟᱸᱰᱮ ᱱᱟᱰᱮ ᱟᱹᱛᱩ ᱟᱹᱛᱩ ᱨᱟᱱ ᱢᱩᱨᱜᱟᱹᱱ ᱡᱟᱦᱟᱸ ᱞᱮᱠᱟ ᱥᱟᱥᱛᱷᱚ ᱥᱮᱵᱟ ᱵᱚᱱ ᱢᱮᱱᱟ ᱥᱚᱨᱠᱟᱨᱮ ᱫᱚᱦᱚᱣᱟᱠᱟᱜᱼᱟ ᱚᱱᱟ ᱠᱚᱨᱮᱜ ᱦᱚᱸ ᱚᱱᱟ ᱨᱮᱦᱮᱫ ᱥᱸᱫᱮᱨ ᱨᱮᱭᱟᱜ ᱵᱮᱵᱚᱥᱛᱷᱟ ᱛᱟᱦᱮᱸ ᱠᱚᱜᱢᱟ ᱟᱨ ᱥᱮᱪᱮᱫ ᱥᱮᱪᱮᱫ ᱛᱮ ᱦᱚᱸᱭ ᱞᱟᱦᱟ ᱟᱠᱟᱱ ᱜᱮᱭᱟ ᱮᱴᱟᱜ ᱯᱟᱹᱨᱥᱤ ᱛᱮ ᱥᱮᱪᱮᱫ ᱞᱟᱦᱟ ᱟᱠᱟᱱᱟ ᱮᱠᱷᱟᱱ ᱧᱮᱞᱟᱢ ᱚᱲᱟᱜ ᱫᱩᱣᱟᱹᱨ ᱫᱚ ᱵᱟᱝᱼᱟ ᱥᱮᱪᱮᱫ ᱟᱠᱷᱲᱟ ᱫᱚ ᱟᱹᱰᱤ ᱱᱟᱯᱟᱭ ᱵᱮᱱᱟᱣ ᱠᱮᱫᱼᱟ ᱮᱱᱠᱷᱟᱱ ᱚᱱᱟ ᱥᱮᱪᱮᱫ ᱟᱥᱲᱟ ᱨᱮ ᱡᱟᱦᱟᱸᱭ ᱠᱚ ᱥᱮᱪᱮᱫᱚ ᱠᱟᱱᱟ ᱩᱱᱠᱩᱣᱟᱜ ᱢᱚᱞᱚᱝ ᱦᱟᱛᱟᱝ ᱮᱢ ᱧᱮᱞᱟ ᱵᱟᱠᱷᱟᱱ ᱛᱩᱞᱟᱹ ᱡᱚᱠᱷᱟᱭᱟ ᱚᱱᱟ ᱡᱟᱦᱟᱸ ᱞᱮᱠᱟ ᱥᱮᱪᱮᱫ ᱟᱥᱲᱟ ᱧᱮᱞᱚᱜ ᱠᱟᱱᱟ ᱡᱷᱚᱞᱢᱚᱞ ᱪᱤᱠ ᱪᱤᱠ ᱚᱱᱟ ᱠᱷᱚᱱ ᱫᱚ ᱦᱚᱛᱚᱝ ᱚᱞᱚᱜ ᱦᱚᱸ ᱦᱟᱛᱟᱝ ᱢᱚᱞᱚᱝ ᱵᱟᱝᱠᱷᱟᱱ ᱢᱚᱞᱚᱝ ᱦᱟᱛᱟᱝ ᱟᱥᱲᱟ ᱫᱚ ᱟᱹᱰᱤ ᱱᱤᱫᱷᱟᱹᱱ ᱜᱮᱭᱟ ᱡᱟᱦᱟᱸ ᱢᱟᱱᱟ ᱰᱨᱮᱹᱱᱮᱹᱡᱽ ᱰᱨᱮᱹᱱᱟᱠᱟᱫᱟ ᱵᱟᱭ ᱥᱟᱯᱷᱟᱜ ᱠᱟᱱᱟ ᱟᱫᱚ ᱚᱠᱚᱭᱮ ᱥᱟᱯᱷᱟᱭᱟ ᱚᱱᱟ ᱚᱠᱚᱭᱮ ᱯᱷᱟᱨᱪᱟᱭᱟ ᱯᱷᱟᱨᱪᱟ ᱠᱚᱢᱟᱭ ᱵᱷᱮᱡᱟᱣᱟᱠᱟᱫ ᱠᱚ ᱢᱟᱪᱮᱫ ᱟᱫᱚ ᱩᱱᱠᱩ ᱢᱟᱪᱮᱫ ᱵᱟᱠᱚ ᱫᱟᱲᱮᱭᱟᱜ ᱠᱟᱱᱟ ᱚᱱᱟ ᱫᱚ ᱟᱹᱛᱩ ᱟᱹᱛᱩ ᱥᱮᱱ ᱠᱟᱛᱮᱫ ᱤᱧ ᱧᱮᱞ ᱠᱮᱫᱟ ᱱᱤᱛᱟᱜ ᱫᱟᱹᱭᱠᱟᱹᱧ ᱢᱮᱱᱟ ᱮᱭᱟᱭ ᱪᱟᱱᱟᱪ ᱨᱤᱱᱤᱡ ᱜᱤᱫᱽᱨᱟᱹᱭ ᱚᱞᱚᱜ ᱠᱟᱱᱟ ᱚᱞ ᱠᱚᱫᱚ ᱠᱚ ᱚᱞᱚᱜ ᱠᱟᱱᱟ ᱤᱠᱷᱟᱹᱱ ᱵᱟᱹᱲᱛᱤ ᱛᱮᱫᱚ ᱟᱨᱦᱚᱧ ᱢᱮᱱᱟ ᱚᱱᱟᱜᱮ ᱟᱹᱫᱤᱵᱟᱹᱥᱤ ᱴᱚᱴᱷᱟ ᱨᱮᱫᱚ ᱟᱹᱫᱤᱵᱟᱹᱥᱤ ᱠᱚ ᱩᱱᱤ ᱮᱭᱟᱭ ᱪᱟᱱᱟᱪ ᱨᱮᱱ ᱜᱤᱫᱟᱹᱨ ᱠᱩᱞᱤᱭᱭᱟᱢ ᱤᱝᱞᱤᱥ ᱛᱮᱢ ᱠᱩᱞᱤᱭᱭᱟ ᱮᱹ ᱠᱷᱚᱱ ᱡᱮᱹᱰ ᱫᱷᱟᱹᱨᱤᱡ ᱵᱟᱭ ᱞᱟᱹᱭ ᱫᱟᱲᱮᱭᱟᱜᱼᱟ ᱡᱳᱜᱽ ᱵᱤᱭᱳᱜᱽ ᱜᱩᱱ ᱦᱚᱸ ᱵᱟᱭ ᱞᱟᱹᱭ ᱫᱟᱲᱮᱭᱟᱜᱼᱟ ᱱᱩᱭ ᱦᱚᱸ ᱵᱟᱭ ᱯᱟᱲᱦᱟᱣ ᱫᱟᱲᱮᱭᱟᱜᱼᱟ ᱩᱲᱤᱭᱟᱛᱮ ᱟᱫᱚ ᱢᱟ ᱩᱱᱤᱭᱟᱜ ᱦᱟᱛ ᱢᱚᱞᱚᱝ ᱦᱟᱛᱟᱝ ᱫᱚ ᱠᱟᱪᱨᱟ ᱟᱠᱟᱱᱟ ᱪᱮ ᱯᱷᱟᱨᱪᱟ ᱟᱠᱟᱱᱟ ᱚᱱᱟ ᱫᱚᱞᱟᱱ ᱚᱲᱟᱜ ᱞᱮᱠᱟ ᱟᱵᱚ ᱜᱮᱵᱚᱱ ᱛᱩᱞᱟᱹ ᱡᱚᱠᱷᱟᱭᱢᱟ ᱟᱫᱚ ᱤᱧ ᱫᱚᱧ ᱧᱮᱞᱮᱫᱼᱟ ᱮᱥᱴᱟᱰᱤᱭᱮᱫᱼᱟᱹᱧ ᱤᱥᱠᱩᱞ ᱤᱥᱠᱩᱞ ᱤᱛᱩᱱ ᱟᱥᱲᱟᱧ ᱥᱮᱱᱚᱜ ᱠᱟᱱᱟ ᱚᱱᱟᱛᱮᱧ ᱧᱮᱞᱮᱫᱟ ᱟᱫᱚ ᱚᱱᱟ ᱞᱟᱹᱜᱤᱫᱛᱮ ᱠᱷᱟᱱ ᱚᱱᱟ ᱯᱷᱟᱹᱨᱪᱟᱹ ᱞᱟᱹᱜᱤᱫᱛᱮ ᱠᱷᱟᱱ ᱡᱚᱛᱚ ᱤᱛᱩᱱ ᱟᱥᱲᱟ ᱨᱮ ᱡᱟᱦᱟᱸ ᱨᱮ ᱤᱛᱩᱱ ᱟᱥᱲᱟ ᱤᱥᱠᱩᱞ ᱢᱮᱱᱟᱜᱼᱟ ᱚᱸᱰᱮ ᱛᱚ ᱚᱱᱟ ᱯᱨᱟᱭᱢᱟᱹᱨᱤ ᱞᱮᱹᱵᱮᱹᱞ ᱨᱮ ᱵᱟᱝ ᱠᱷᱟᱱ ᱜᱨᱟᱥᱨᱩᱴ ᱞᱮᱹᱵᱮᱹᱞ ᱨᱮ ᱮᱛᱚᱦᱚᱵ ᱠᱷᱚᱱ ᱚᱝᱜᱚᱱᱵᱟᱹᱲᱤ ᱠᱷᱚᱱ ᱮᱦᱚᱵ ᱠᱟᱛᱮᱫ ᱚᱞ ᱪᱤᱠᱤ ᱞᱟᱹᱜᱩᱭ ᱞᱟᱹᱠᱛᱤ ᱥᱮᱪᱮᱫ ᱞᱟᱹᱜᱤᱫ ᱛᱮᱠᱷᱟᱱ ᱟᱨ ᱵᱟᱝ ᱠᱷᱟᱱ ᱫᱚ ᱤᱱᱠᱟᱹ ᱜᱮᱵᱚᱱ ᱛᱟᱦᱮᱱᱟ ᱠᱚᱪᱚᱞᱚᱱ ᱨᱮᱜᱮ ᱵᱚᱱ ᱛᱟᱦᱮᱱᱟ ᱞᱮᱵᱮᱫ ᱦᱚᱪᱚ ᱨᱮᱜᱮ ᱵᱚᱱ ᱛᱟᱦᱮᱱᱟ ᱟᱨ ᱩᱱᱠᱩ ᱠᱚ ᱠᱤᱥᱱᱤ ᱠᱚᱢᱟ ᱟᱵᱚ ᱟᱵᱚ ᱠᱤᱥᱱᱤ ᱠᱚ ᱢᱮᱱᱟᱜ ᱠᱚᱣᱟ ᱟᱵᱚ ᱛᱟᱞᱟ ᱠᱷᱚᱱ ᱟᱹᱥᱩᱞᱚᱜ ᱠᱟᱱᱟ ᱠᱚ ᱟᱹᱥᱩᱞᱚᱜ ᱜᱮᱭᱟ ᱠᱚ ᱟᱫᱚ ᱟᱵᱚ ᱥᱚᱥᱚᱨᱡ ᱱᱟᱦᱟᱜ ᱵᱚᱱ ᱜᱚᱡ ᱦᱚᱪᱚᱜᱼᱟ ᱞᱮᱵᱮᱫ ᱦᱚᱪᱚᱜᱼᱟ ᱟᱨ ᱡᱚᱛᱚ ᱟᱨ ᱡᱚᱢ ᱦᱚᱪᱚ ᱟᱵᱚᱱ ᱩᱱᱠᱩ ᱴᱷᱮᱱ ᱥᱮᱪᱮᱫ ᱪᱟᱞᱟᱣᱱᱟ ᱟᱨ ᱚᱱᱟ ᱠᱷᱚᱱᱮᱧ ᱢᱮᱱᱟ ᱥᱟᱸᱜᱟᱲᱚᱢ ᱯᱚᱨᱤᱵᱚᱦᱚᱱ ᱚᱱᱟ ᱠᱚᱫᱚ ᱠᱟᱹᱡᱼᱠᱟᱹᱡ ᱫᱚ ᱴᱷᱤᱠ ᱜᱮᱭᱟ ᱡᱚᱛᱚᱣᱟᱜ ᱜᱮ ᱴᱷᱤᱠ ᱜᱮᱭᱟ ᱚᱱᱟ ᱫᱚ ᱵᱟᱹᱠᱤ ᱫᱚ ᱵᱟᱹᱱᱩᱜᱼᱟ ᱡᱟᱦᱟᱱ ᱦᱚᱨ ᱰᱟᱦᱟᱨ ᱱᱟᱯᱟᱭᱟᱠᱟᱱᱟ ᱥᱟᱜᱟᱲ ᱞᱟᱹᱜᱤᱫ ᱢᱚᱴᱚᱨ ᱜᱟᱹᱰᱤ ᱦᱚᱸ ᱵᱮᱥ ᱟᱠᱟᱱ ᱜᱮᱭᱟ ᱩᱱᱟᱹᱜ ᱫᱚ ᱞᱟᱹᱠᱛᱤ ᱟᱱᱟᱜ ᱫᱚ ᱵᱟᱹᱱᱩᱜᱼᱟ ᱟᱫᱚ ᱢᱟ ᱛᱚᱵᱮ ᱱᱚᱝᱠᱟᱜᱮ ᱞᱟᱹᱯᱟᱹᱭ ᱢᱟᱵᱚᱱ ᱥᱮᱪᱮᱫ ᱢᱟᱵᱚᱱ